ᱟᱞᱮ ᱥᱮᱫ ᱨᱮᱫᱚ ᱱᱚᱝᱠᱟ ᱧᱮᱧᱮᱞ ᱞᱮᱠᱟᱱ ᱡᱟᱭᱜᱟ ᱫᱚ ᱟᱹᱰᱤ ᱟᱹᱰᱤ ᱯᱚᱨᱠᱟᱨ ᱢᱮᱱᱟᱜᱼᱟ ᱟᱨ ᱟᱹᱰᱤ ᱫᱤᱥᱚᱢ ᱨᱮᱱ ᱦᱚᱲᱠᱚ ᱡᱟᱨᱚᱣᱟᱜᱼᱟ ᱚᱱᱟ ᱧᱮᱞ ᱞᱟᱹᱜᱤᱫ ᱛᱮ ᱜᱚᱴᱟ ᱟᱛᱳᱨᱮᱱ ᱜᱚᱴᱟ ᱫᱤᱥᱚᱢ ᱨᱮᱱ ᱠᱚ ᱦᱤᱡᱩᱜᱼᱟ ᱟᱞᱮ ᱥᱩᱨ ᱨᱮ ᱚᱱᱠᱟᱛᱮ ᱧᱮᱧᱮᱞᱤᱭᱟᱹ ᱦᱚᱲ ᱠᱚᱦᱚᱸ ᱡᱚᱛᱚ ᱜᱮᱠᱚ ᱡᱟᱨᱚᱣᱟᱜᱼᱟ ᱟᱨ ᱧᱮᱧᱮᱞ ᱦᱚᱸᱠᱚ ᱦᱤᱡᱩᱜᱼᱟ ᱟᱞᱮ ᱥᱮᱫᱨᱮ ᱧᱮᱞ ᱦᱚᱸ ᱟᱹᱰᱤ ᱟᱞᱮ ᱥᱩᱨ ᱨᱮ ᱢᱮᱱᱟᱜᱼᱟ ᱟᱞᱮ ᱦᱚᱸᱞᱮ ᱥᱮᱱᱚᱜᱼᱟ ᱟᱨ ᱫᱤᱥᱚᱢ ᱨᱮᱱ ᱦᱚᱲ ᱦᱚᱸᱠᱚ ᱦᱤᱡᱩᱜᱼᱟ ᱟᱹᱰᱤ ᱨᱟᱹᱥᱠᱟᱹ ᱦᱩᱭᱩᱜᱼᱟ ᱚᱸᱰᱮ ᱧᱮᱞ ᱦᱚᱸᱞᱮ ᱧᱮᱞᱟ ᱡᱚᱛᱚᱣᱟᱜ ᱦᱩᱭᱩᱜᱼᱟ ᱚᱱᱰᱮ ᱟᱨ ᱟᱞᱮ ᱟᱛᱳᱨᱮ ᱟᱹᱰᱤ ᱯᱚᱨᱠᱟᱨ ᱮᱱᱮᱡ ᱦᱩᱭᱩᱜᱼᱟ ᱟᱨ ᱧᱮᱧᱮᱞ ᱦᱚᱸ ᱮᱱᱮᱡ ᱡᱟᱭᱜᱟ ᱧᱮᱧᱮᱞ ᱡᱟᱭᱜᱟ ᱫᱟᱬᱟᱱ ᱨᱮᱭᱟᱜ ᱟᱹᱰᱤ ᱪᱮᱦᱨᱟᱼᱪᱮᱦᱨᱟ ᱡᱟᱭᱜᱟ ᱢᱮᱱᱟᱜᱼᱟ ᱟᱨ ᱫᱤᱥᱚᱢ ᱨᱮᱱ ᱦᱚᱲ ᱦᱚᱸᱠᱚ ᱦᱤᱡᱩᱜᱼᱟ ᱧᱮᱧᱮᱞ ᱟᱨ ᱦᱤᱡᱩᱜᱼᱥᱮᱱᱚᱜ ᱟᱠᱚ ᱧᱮᱧᱮᱞ ᱦᱚᱲ ᱦᱚᱸ ᱟᱨ ᱟᱞᱮ ᱟᱛᱳᱨᱮ ᱯᱟᱛᱟ ᱦᱩᱭᱩᱜᱼᱟ ᱥᱮᱨᱢᱟᱨᱮ ᱢᱤᱫ ᱫᱷᱟᱣ ᱦᱩᱭᱩᱜᱼᱟ ᱟᱹᱰᱤ ᱨᱟᱹᱥᱠᱟᱹ ᱟᱨ ᱟᱹᱰᱤ ᱢᱚᱡᱽ ᱜᱮ ᱟᱨ ᱟᱹᱰᱤᱼᱟᱹᱰᱤ ᱟᱛᱳᱨᱮᱱ ᱦᱚᱲᱠᱚ ᱡᱟᱨᱣᱟᱜᱼᱟ ᱨᱟᱹᱥᱠᱟᱹ ᱚᱱᱟ ᱯᱟᱛᱟ ᱨᱮᱭᱟᱜ ᱟᱹᱰᱤ ᱨᱟᱹᱥᱠᱟᱹ ᱡᱚᱛᱚ ᱠᱷᱚᱱ ᱟᱞᱮ ᱯᱟᱛᱟᱜᱮ ᱨᱟᱹᱥᱠᱟᱹ ᱟᱭ ᱧᱮᱧᱮᱞ ᱦᱚᱲ ᱦᱚᱸ ᱟᱹᱰᱤ ᱥᱟᱺᱜᱤᱧᱼᱥᱟᱺᱜᱤᱧ ᱦᱚᱲᱠᱚ ᱦᱤᱡᱩᱜᱼᱟ ᱟᱸᱡᱚᱢ ᱧᱟᱢᱛᱮ ᱠᱚ ᱦᱮᱡ ᱟᱠᱟᱱᱟ